ᱦᱮᱸ ᱤᱧᱟᱹᱜ ᱴᱚᱴᱷᱟ ᱨᱮ ᱟᱭᱢᱟᱱ ᱨᱟᱡᱽᱟᱹᱨᱤ ᱠᱚᱜᱮ ᱢᱮᱱᱟᱜ ᱠᱚᱣᱟ ᱩᱱᱠᱩ ᱠᱚᱫᱚ ᱡᱮᱞᱮᱠᱟ ᱵᱤ ᱡᱮ ᱯᱤ ᱴᱤ ᱮᱢ ᱥᱤ ᱥᱤ ᱯᱤ ᱮᱢ ᱡᱷᱟᱲᱠᱷᱚᱸᱰ ᱱᱚᱝᱠᱟᱱ ᱟᱨᱚ ᱮᱢᱟᱱ ᱮᱢᱟᱱ ᱠᱚ ᱱᱩᱠᱩ ᱠᱚᱨᱮᱱ ᱟᱹᱭᱩᱨ ᱠᱚ ᱴᱷᱮᱱ ᱟᱹᱰᱤ ᱜᱚᱴᱟᱝ ᱜᱚᱲᱚ ᱧᱟᱢᱚᱜᱼᱟ ᱡᱮ ᱞᱮᱠᱟ ᱡᱟᱦᱟᱸ ᱠᱟᱹᱢᱤ ᱵᱟᱢ ᱠᱟᱹᱢᱤ ᱠᱩᱲᱟᱹᱣ ᱫᱟᱲᱮᱭᱟᱜ ᱠᱟᱱᱟ ᱚᱱᱟ ᱩᱱᱠᱩ ᱜᱚᱲᱚ ᱮᱢ ᱠᱟᱛᱮᱜ ᱚᱯᱤᱥ ᱨᱮ ᱠᱟᱹᱢᱤ ᱠᱚ ᱞᱟᱦᱟᱭᱟ